ᱤᱧᱟᱹᱜ ᱯᱚᱱᱚᱛ ᱨᱮ ᱢᱟᱱᱟᱣ ᱢᱩᱲᱩᱫ ᱫᱷᱚᱨᱚᱢ ᱫᱚ ᱦᱳᱭᱳᱜ ᱠᱟᱱᱟ ᱵᱚᱲᱚ ᱫᱤᱱ ᱪᱮᱫᱟᱜ ᱡᱮ ᱵᱚᱲᱚ ᱫᱤᱱ ᱨᱮ ᱟᱰᱤ ᱨᱟᱹᱥᱠᱟᱹ ᱡᱟᱦᱟᱸᱨᱮ ᱯᱚᱨᱚᱵᱽ ᱠᱚ ᱦᱳᱭᱳᱜᱼᱟ ᱚᱸᱰᱮ ᱟᱰᱤ ᱡᱟᱥᱛᱤ ᱦᱚᱲ ᱠᱚ ᱡᱟᱣᱨᱟᱜᱼᱟ ᱟᱨ ᱱᱟᱶᱟ ᱱᱟᱶᱟ ᱠᱤᱪᱨᱤᱡ ᱡᱷᱚᱛᱚ ᱦᱚᱲ ᱵᱚᱲᱚ ᱫᱤᱱ ᱨᱮᱠᱚ ᱦᱟᱛᱟᱣᱟ ᱥᱮ ᱟᱞᱮ ᱦᱚᱸᱞᱮ ᱦᱟᱛᱟᱣᱟ ᱚᱱᱟᱛᱮ ᱤᱧ ᱫᱚ ᱵᱚᱲᱚ ᱫᱤᱱ ᱜᱤᱧ ᱢᱟᱱᱟᱣᱟ